ᱮ ᱰᱟᱭᱵᱷᱟᱨ ᱵᱟᱵᱩ ᱟᱢ ᱡᱮ ᱜᱟᱹᱰᱤᱢ ᱤᱫᱤᱭᱮᱜᱼᱟ ᱛᱚ ᱟᱞᱮ ᱠᱚᱦᱚᱸ ᱵᱩᱠ ᱟᱞᱮ ᱪᱟᱞᱟᱜ ᱟᱞᱮ ᱟᱞᱮ ᱦᱚᱸ ᱱᱚᱰᱮ ᱰᱩᱢᱩᱨᱤᱭᱟᱹ ᱠᱷᱚᱱᱟᱜ ᱥᱚᱨᱟᱭᱠᱮᱞᱞᱟ ᱦᱟᱹᱨᱤᱡ ᱞᱮ ᱥᱮᱱᱚᱜᱼᱟ ᱟᱫᱚ ᱚᱱᱟ ᱨᱮᱭᱟᱜ ᱵᱷᱟᱲᱟ ᱛᱤᱱᱟᱹᱜ ᱮᱢ ᱦᱟᱛᱟᱣᱟ ᱟᱫᱚ ᱡᱟᱦᱟᱸ ᱛᱤᱱᱟᱹᱜ ᱜᱮᱢ ᱦᱟᱛᱟᱣᱟ ᱮᱢᱟᱣᱟᱢᱟᱞᱮ ᱴᱷᱤᱠ ᱜᱮᱭᱟ ᱛᱚᱵᱮ ᱦᱮᱸ ᱦᱳᱭ ᱢᱟ ᱛᱚᱵᱮ